ᱦᱮᱞᱳ

ᱡᱚᱦᱟᱨ ᱜᱤ

ᱟᱪᱪᱷᱟ ᱡᱚᱦᱟᱨ ᱜᱤ ᱦᱮᱸ ᱟᱹᱞᱤᱧᱫᱚ ᱫᱩ ᱦᱟᱡᱟᱨ ᱪᱟᱨ ᱥᱟᱞ ᱠᱷᱚᱡ ᱢᱟᱱᱮ ᱱᱚᱶᱟ ᱦᱳᱢᱤᱭᱮᱯᱮᱛᱤ ᱢᱮᱰᱤᱥᱤᱱᱯᱮᱛᱤᱥ ᱳᱱᱟᱨ ᱠᱟᱱᱟᱞᱤᱧ ᱰᱚᱠᱴᱚᱨ ᱠᱟᱱᱟᱞᱤᱧ ᱟᱫᱚ ᱯᱷᱤᱞᱰ ᱨᱮ ᱱᱚᱣᱟ ᱱᱤᱭᱟᱹᱛᱮ ᱞᱤᱧ ᱪᱚᱨᱪᱟᱭᱮᱫ ᱠᱟᱱ ᱛᱟᱦᱮᱱᱟ ᱟᱨ ᱯᱮᱥᱮᱱᱴ ᱠᱚᱦᱚᱸ ᱚᱱᱠᱟ ᱜᱤ ᱥᱮᱵᱟ ᱦᱟᱛᱟᱣ ᱞᱟᱹᱜᱤᱫ ᱛᱮᱠᱚ ᱦᱤᱡᱩᱜ ᱠᱟᱱ ᱛᱟᱦᱮᱱᱟ ᱛᱚ ᱯᱮᱥᱮᱱᱴ ᱠᱚ ᱚᱱᱠᱟᱛᱮ ᱥᱮᱵᱟ ᱵᱩᱜᱤᱞᱤᱧ ᱮᱢ ᱠᱟᱜ ᱠᱚᱣᱟ ᱟᱭᱢᱟ ᱯᱮᱥᱮᱱᱴ ᱜᱤ ᱦᱮᱸ ᱟᱫᱚ ᱱᱚᱣᱟ ᱞᱮᱠᱟ ᱛᱮᱜᱮ ᱟᱹᱞᱤᱧ ᱫᱚ ᱠᱟᱹᱢᱤ ᱠᱚᱨᱮᱦᱚᱸ ᱨᱟᱹᱥᱠᱟᱹ ᱢᱤᱫᱴᱮᱱ ᱛᱟᱦᱮᱸ ᱤᱫᱤᱭᱮᱱᱟ ᱥᱮ ᱠᱟᱹᱢᱤ ᱞᱟᱦᱟ ᱥᱮᱫ ᱟᱨᱦᱚᱸ ᱤᱫᱤᱭᱟ ᱦᱮᱸ ᱱᱚᱝᱠᱟᱱᱟᱜ ᱠᱩᱨᱩᱢᱩᱴᱩ ᱟᱨᱦᱚᱸ ᱢᱚᱱ ᱥᱮᱫ ᱞᱮᱠᱟᱛᱮ ᱡᱟᱹᱥᱛᱤ ᱢᱟᱪᱷᱟ ᱤᱭᱟᱹᱭ ᱱᱟ ᱦᱮᱸ ᱟᱪᱪᱷᱟ

ᱦᱮᱸ ᱦᱮᱸ ᱦᱩᱸ ᱦᱩᱸ ᱦᱮᱸ ᱟᱪᱪᱷᱟ ᱦᱩᱸ ᱦᱩᱸ ᱠᱟᱛᱷᱟ ᱫᱚ ᱦᱩᱭᱩᱜ ᱠᱟᱱᱟ ᱱᱚᱣᱟ ᱨᱮ ᱠᱟᱹᱢᱤ ᱫᱚ ᱟᱹᱰᱤ ᱤᱱᱴᱟᱨᱤᱥᱴᱤᱝ ᱵᱮᱯᱟᱨ ᱠᱟᱱ ᱜᱮᱭᱟ ᱡᱮ ᱢᱟᱱᱣᱟ ᱥᱮᱵᱟ ᱠᱚ ᱦᱮᱸ ᱛᱚ ᱢᱤᱫᱴᱮᱡ ᱟᱯᱱᱟᱨ ᱠᱷᱚᱡ ᱦᱚᱸ ᱢᱤᱫᱴᱮᱡ ᱨᱟᱹᱥᱠᱟᱹ ᱟᱹᱭᱠᱟᱹᱣᱼᱟ ᱦᱮᱸ ᱟᱨ ᱯᱚᱨᱚᱵᱚᱨᱛᱤ ᱡᱮᱱᱟᱨᱮᱥᱮᱱ ᱦᱚᱸ ᱢᱟᱱᱮ ᱥᱤᱠᱠᱷᱟ ᱫᱤᱠᱠᱷᱟ ᱠᱟᱛᱮ ᱡᱩᱫᱤ ᱱᱚᱝᱠᱟᱱᱟᱜ ᱠᱚ ᱠᱩᱨᱩᱢᱩᱴᱩᱭᱟ ᱛᱟᱦᱞᱮ ᱟᱠᱚ ᱦᱚᱸ ᱞᱟᱭᱤᱯ ᱢᱤᱫᱴᱮᱱ ᱠᱚ ᱥᱮᱴᱮᱞ ᱫᱟᱲᱮᱭᱟᱜᱼᱟ ᱦᱚᱮᱸ ᱛᱚ ᱥᱚᱨᱠᱟᱨᱤ ᱤᱭᱟᱹ ᱢᱟᱫᱽᱫᱷᱚᱢ ᱛᱮ ᱦᱳᱠ ᱟᱨ ᱵᱮᱼᱥᱚᱨᱠᱟᱨᱤ ᱢᱟᱫᱽᱫᱷᱚᱢ ᱛᱮ ᱦᱳᱠ ᱱᱚᱝᱠᱟᱱᱟᱜ ᱢᱤᱫᱴᱮᱱ ᱥᱚᱨᱠᱟᱨ ᱱᱟᱱᱟᱱ ᱨᱚᱠᱚᱢ ᱤᱭᱟᱹ ᱢᱟᱱᱮ ᱠᱳᱪᱤᱝ ᱴᱨᱮᱱᱤᱝ ᱥᱮᱱᱴᱟᱨ ᱢᱮᱱᱟᱜᱼᱟ ᱚᱱᱟ ᱠᱚᱨᱮ ᱠᱷᱚᱡ ᱴᱨᱮᱱᱤᱝ ᱦᱟᱛ ᱠᱟᱛᱮ ᱜᱤᱫᱽᱨᱟᱹ ᱠᱚ ᱟᱨᱦᱚᱸ ᱱᱚᱝᱠᱟᱱ ᱵᱮᱠᱚᱣᱟᱨᱰ ᱯᱞᱮᱥ ᱨᱮ ᱟᱠᱚᱣᱟᱜ ᱞᱟᱭᱤᱯ ᱥᱮᱴᱮᱞ ᱞᱟᱹᱜᱤᱫ ᱠᱚ ᱛᱤᱸᱜᱩ ᱫᱟᱲᱮᱭᱟᱜᱼᱟ ᱟᱨ ᱠᱟᱹᱢᱤ ᱠᱟᱹᱢᱤ ᱛᱮᱜᱮ ᱮᱠᱥᱯᱨᱤᱭᱮᱱᱥ ᱦᱚᱸ ᱵᱟᱲᱦᱟᱣᱚᱜᱼᱟ ᱟᱠᱚ ᱦᱚᱸ ᱵᱟᱹᱭ ᱵᱟᱹᱭ ᱛᱮ ᱨᱟᱹᱥᱠᱟᱹ ᱠᱚ ᱵᱩᱡᱷᱟᱹᱣᱟ ᱦᱮᱸ ᱟᱫᱚ ᱡᱟᱭᱦᱳᱠ ᱱᱚᱝᱠᱟ ᱞᱮᱠᱟᱛᱮ ᱟᱹᱞᱤᱧᱟᱹᱜ ᱦᱚᱸ ᱠᱟᱹᱢᱤ ᱨᱮᱭᱟᱜ ᱢᱤᱫᱴᱮᱡ ᱩᱛᱥᱟᱦᱚ ᱛᱟᱦᱮᱠᱟᱱᱟ ᱠᱟᱡᱟᱠ ᱦᱮᱸ ᱦᱮᱸ

ᱪᱟᱞᱟᱣ ᱫᱟᱲᱮᱭᱟᱜ ᱦᱩᱸ ᱦᱮᱸ ᱱᱚᱝᱠᱟᱱᱟᱜ ᱟᱸᱥ ᱫᱚ ᱡᱚᱛᱚ ᱦᱩᱸ ᱡᱚᱛᱚ ᱦᱚᱲᱟᱜ ᱜᱮ ᱛᱟᱦᱮᱱᱟ ᱛᱚ ᱠᱟᱹᱢᱤ ᱤᱫᱤ ᱞᱮᱠᱷᱟᱱ ᱜᱮ ᱠᱟᱹᱢᱤ ᱫᱚ ᱟᱨᱦᱚᱸ ᱠᱟᱹᱢᱤ ᱨᱮᱭᱟᱜ ᱨᱟᱹᱥᱠᱟᱹ ᱡᱟᱱᱟᱢᱚᱜᱼᱟ ᱦᱮᱸ ᱟᱪᱪᱷᱟ ᱴᱷᱤᱠᱜᱮᱭᱟ ᱛᱟᱦᱮᱸ ᱫᱚ ᱱᱚᱣᱟ ᱴᱨᱮᱱᱤᱝ ᱫᱚ ᱯᱨᱚᱛᱷᱚᱢ ᱟᱹᱞᱤᱧ ᱫᱩ ᱦᱟᱡᱟᱨ ᱮᱠ ᱥᱟᱞ ᱨᱮ ᱮᱠ ᱵᱚᱥᱚᱨ ᱚᱣᱟᱱ ᱤᱭᱟᱨᱥ ᱨᱮᱭᱟᱜ ᱢᱤᱫᱴᱮᱡ ᱠᱳᱨᱥ ᱞᱤᱧ ᱦᱟᱛᱟᱣ ᱞᱮᱫᱟ ᱯᱨᱟᱭᱵᱷᱮᱴ ᱠᱚᱞᱮᱡᱽ ᱠᱷᱚᱱ ᱦᱮᱸ ᱟᱫᱚ ᱚᱱᱟᱫᱚ ᱫᱩ ᱦᱟᱡᱟᱨ ᱮᱠ ᱥᱟᱞ ᱨᱮ ᱦᱮᱸ ᱢᱤᱫ ᱵᱚᱪᱷᱚᱨ ᱨᱮᱭᱟᱜ ᱴᱨᱮᱱᱝ ᱛᱟᱦᱮᱠᱟᱱᱟ ᱟᱫᱚ ᱚᱱᱠᱟ ᱜᱤ ᱱᱤᱛ ᱦᱚᱸ ᱱᱟᱱᱟ ᱡᱟᱭᱜᱟ ᱨᱮ ᱱᱚᱝᱠᱟᱱᱟᱜ ᱢᱤᱫᱴᱮᱡ ᱴᱨᱮᱱᱤᱝ ᱥᱮᱱᱴᱟᱨ ᱢᱮᱱᱟᱜᱼᱟ ᱦᱩᱸ ᱟᱫᱚ ᱥᱚᱨᱠᱟᱨᱤ ᱤᱭᱟᱹ ᱠᱷᱟᱡ ᱫᱚ ᱴᱨᱮᱱᱤᱝ ᱠᱷᱟᱡ ᱫᱚ ᱢᱟᱱᱮ ᱦᱚᱲ ᱜᱤᱫᱽᱨᱟᱹ ᱠᱩ ᱞᱟᱹᱜᱤᱫ ᱫᱚ ᱩᱪᱪᱚ ᱢᱟᱫᱽᱫᱷᱚᱢᱤᱠ ᱢᱟᱥᱴ ᱡᱟᱹᱨᱩᱲᱟ ᱦᱩᱸ ᱥᱟᱭᱮᱱᱥ ᱨᱮᱱ ᱠᱷᱟᱡ ᱢᱟ ᱟᱨᱦᱚᱸ ᱵᱷᱟᱹᱜᱤᱜᱼᱟ ᱥᱮ ᱱᱟᱯᱟᱭᱚᱜᱼᱟ ᱟᱨ ᱛᱚ ᱮᱢᱱᱤ ᱟᱨᱴᱥ ᱠᱚᱢᱟᱨᱥ ᱨᱮᱱ ᱜᱤᱫᱽᱨᱟᱹ ᱦᱚᱸ ᱠᱩ ᱵᱮᱥᱚᱨᱠᱟᱨᱤ ᱢᱟᱫᱽᱫᱷᱚᱢ ᱛᱮ ᱠᱩ ᱴᱨᱮᱱᱤᱝ ᱠᱩ ᱦᱟᱛᱟᱣ ᱫᱟᱲᱮᱭᱟᱜᱼᱟ ᱛᱚᱵᱮ ᱩᱪᱪᱚ ᱢᱟᱫᱽᱫᱷᱚᱢᱤᱠ ᱫᱚ ᱯᱟᱥᱮᱡ ᱠᱟᱱᱛᱮ ᱟᱪᱪᱷᱟ ᱴᱷᱤᱠ ᱴᱷᱤᱠ

ᱟᱪᱪᱷᱟ ᱴᱷᱤᱠ ᱴᱷᱤᱠᱜᱮᱭᱟ